ᱩᱛᱛᱚᱨ ᱫᱤᱱᱟᱡᱽᱯᱩᱨ ᱨᱮᱫᱚ ᱱᱚᱰᱮ ᱫᱚ ᱛᱤᱨᱤᱥᱮ ᱡᱩᱱ ᱟᱹᱰᱤ ᱡᱟᱠ ᱡᱚᱢᱚᱠ ᱜᱮ ᱦᱩᱭᱩᱜᱼᱟ ᱚᱱᱟᱫᱚ ᱨᱟᱭᱜᱚᱸᱡᱽ ᱥᱚᱦᱟᱨᱳᱭ ᱟᱹᱛᱩᱨᱮ ᱛᱳ ᱚᱸᱰᱮ ᱫᱚ ᱫᱤᱱ ᱵᱷᱳᱨ ᱟᱹᱰᱤ ᱨᱟᱹᱥᱠᱟᱹ ᱟᱹᱰᱤ ᱥᱟᱸᱜᱮ ᱦᱚᱲᱠᱚ ᱦᱤᱡᱩᱜᱼᱟ ᱵᱟᱦᱨᱮ ᱠᱚᱨᱮᱱ ᱦᱚᱲ ᱦᱚᱸ ᱱᱮᱶᱛᱟ ᱠᱚ ᱛᱟᱦᱮᱱᱟ ᱟᱨ ᱦᱤᱡᱩᱜ ᱜᱮᱭᱟᱠᱚ ᱚᱸᱰᱮ ᱫᱚ ᱟᱨ ᱮᱱᱮᱡ ᱥᱮᱨᱮᱧ ᱢᱟ ᱛᱟᱦᱮᱱ ᱜᱮ ᱟᱨ ᱚᱱᱟ ᱥᱟᱶᱛᱮ ᱛᱟᱦᱮᱱᱟ ᱱᱩᱠᱩ ᱡᱟᱦᱟᱸᱭ ᱱᱮᱶᱛᱟ ᱯᱮᱲᱟ ᱩᱱᱠᱩ ᱫᱟᱢᱟᱱ ᱫᱟᱢᱟᱱ ᱠᱟᱛᱷᱟ ᱠᱚᱠᱚ ᱞᱟᱹᱭᱟ ᱟᱨ ᱥᱮ ᱮᱱᱮᱡ ᱥᱮᱨᱮᱧ ᱚᱱᱚᱬᱦᱮ ᱟᱠᱷᱲᱟ ᱟᱨ ᱡᱮᱢᱚᱱ ᱠᱩᱠᱞᱤ ᱠᱚ ᱟᱨ ᱥᱮ ᱚᱱᱮ ᱵᱤᱵᱷᱤᱱᱱᱚ ᱠᱚᱢᱯᱤᱴᱤᱥᱮᱱ ᱠᱚ ᱦᱩᱭᱩᱜᱼᱟ ᱡᱮᱢᱚᱱ ᱯᱟᱛᱲᱟ ᱨᱚᱜ ᱯᱷᱩᱲᱩᱜ ᱨᱚᱜ ᱜᱤᱨᱟᱹ ᱛᱚᱞ ᱟᱨᱚ ᱯᱟᱹᱴᱭᱟᱹ ᱜᱟᱞᱟᱝ ᱡᱚᱱᱚᱜ ᱜᱟᱞᱟᱝ ᱚᱱᱟ ᱠᱚᱠᱚ ᱫᱚᱦᱚᱭᱟ ᱟᱹᱰᱤ ᱨᱟᱹᱥᱠᱟᱹ ᱜᱮ ᱟᱹᱰᱤ ᱢᱚᱡᱽ ᱜᱮ ᱦᱩᱭᱩᱜᱼᱟ ᱟᱨ ᱟᱹᱰᱤ ᱡᱟᱠ ᱠᱚᱢᱚᱠ ᱜᱮ ᱦᱩᱭᱩᱜᱼᱟ ᱛᱤᱨᱤᱥᱟ ᱡᱩᱱ ᱫᱚ